ᱜᱳᱴᱟ ᱥᱮᱨᱢᱟ ᱟᱭᱢᱟ ᱦᱚᱭ ᱦᱤᱸᱥᱤᱫ ᱴᱚᱴᱷᱟᱨᱮ ᱦᱳᱲᱳ ᱛᱩᱲᱤ ᱛᱤᱞᱢᱤᱧ ᱟᱨᱡᱟᱣ ᱦᱩᱭᱩᱜᱼᱟ ᱦᱳᱲᱳ ᱨᱮᱫᱚ ᱫᱟᱜ ᱦᱚᱸ ᱞᱟᱹᱠᱛᱤ ᱠᱟᱱᱟ ᱟᱨ ᱥᱤᱛᱩᱝ ᱦᱚᱸ ᱞᱟᱹᱠᱛᱤ ᱠᱟᱱᱟ ᱛᱩᱲᱤ ᱨᱮᱫᱚ ᱫᱟᱜ ᱥᱤᱛᱩᱝ ᱵᱟᱱᱟᱨᱜᱮ ᱞᱟᱹᱠᱛᱤ ᱠᱟᱱᱟ ᱛᱤᱞᱢᱤᱧ ᱨᱮᱫᱚ ᱡᱟᱹᱥᱛᱤ ᱫᱟᱜ ᱫᱚ ᱵᱟᱝ ᱞᱟᱹᱠᱛᱤᱜᱼᱟ